ᱤᱧᱫᱚ ᱪᱟᱹᱥᱤᱴᱷᱮᱱ ᱚᱠᱟ ᱞᱮᱠᱟᱱ ᱪᱟᱹᱥᱤ ᱪᱟᱹᱥᱤ ᱫᱚ ᱪᱟᱥ ᱡᱮᱢᱚᱱᱮᱢ ᱪᱟᱥᱟ ᱟᱨᱡᱟᱣᱟᱢ ᱵᱷᱟᱜᱮᱢ ᱦᱳᱭ ᱦᱚᱪᱚ ᱞᱮᱠᱷᱟᱱ ᱜᱮᱛᱚ ᱪᱟᱹᱥᱤ ᱫᱚ ᱡᱮᱢᱚᱱ ᱛᱮᱡᱳ ᱡᱚᱫᱤᱠᱚ ᱡᱚᱢᱟ ᱛᱮᱡᱳ ᱪᱮᱫ ᱞᱮᱠᱟᱛᱮ ᱢᱟᱨᱟᱣᱠᱚ ᱦᱳᱭᱳᱜᱼᱟ ᱦᱳᱲᱳ ᱵᱟᱭ ᱥᱟᱵ ᱮᱫᱟ ᱪᱮᱠᱟᱛᱮ ᱥᱟᱵ ᱦᱳᱭᱳᱜᱼᱟ ᱦᱳᱲᱳ ᱡᱚᱛᱚᱱ ᱠᱟᱛᱮᱫ ᱪᱮᱫ ᱞᱮᱠᱟᱢ ᱯᱷᱚᱞᱟᱣ ᱦᱚᱪᱚᱭᱟ ᱟᱨᱡᱟᱣᱮᱢ ᱮᱢᱟ ᱯᱷᱚᱞᱚᱱᱟᱢ ᱛᱚᱵᱮᱛᱚ ᱦᱚᱲᱠᱚ ᱵᱟᱲᱟᱭᱟ ᱱᱩᱭᱫᱚᱭ ᱵᱷᱟᱜᱮᱹ ᱪᱟᱹᱥᱤ ᱠᱟᱱᱟ ᱚᱱᱠᱟᱞᱮᱠᱟᱛᱮ ᱫᱮᱹᱠᱳ ᱠᱚᱦᱚᱸ ᱦᱳᱲᱳ ᱟᱹᱠᱷᱨᱤᱧᱟ ᱧᱮᱞ ᱢᱮᱭᱟᱠᱚ ᱟᱭᱢᱟ ᱡᱚᱛᱚᱱᱟᱢ ᱢᱟᱴᱷᱨᱮ ᱚᱱᱟᱠᱚ ᱧᱮᱞ ᱠᱟᱛᱮᱫ ᱜᱮᱛᱚ ᱥᱟᱹᱨᱤ ᱫᱚᱢ ᱧᱟᱢᱟ ᱧᱩᱛᱩᱢ ᱫᱚ ᱦᱚᱲᱴᱮᱱ ᱫᱚ ᱦᱟᱸᱜ ᱩᱱᱤᱫᱚ ᱢᱤᱫ ᱴᱮᱱ ᱵᱷᱟᱜᱮᱹ ᱪᱟᱹᱥᱤ ᱠᱟᱱᱟᱭ ᱵᱷᱟᱜᱮᱹ ᱞᱮᱠᱟᱭ ᱪᱟᱥᱟ ᱟᱨᱡᱟᱣᱟᱭ ᱵᱷᱟᱜᱮᱹ ᱯᱷᱚᱥᱚᱞᱠᱚ ᱡᱚᱛᱚᱱᱟᱭ ᱢᱟᱴᱷᱨᱮ ᱵᱷᱟᱜᱮ ᱠᱷᱟᱴᱟᱜ ᱟᱭ ᱚᱱᱠᱟ ᱞᱮᱠᱟᱛᱮᱜᱮᱠᱚ ᱵᱟᱲᱟᱭ ᱢᱮᱭᱟ ᱪᱟᱹᱥᱤᱫᱚ